ᱤᱧᱟᱹᱜ ᱴᱚᱴᱷᱟᱨᱮ ᱥᱟᱸᱜᱷᱟᱨᱤᱭᱟᱹ ᱴᱷᱟᱶ ᱞᱮᱠᱟᱛᱮ ᱥᱚᱨᱠᱟᱨ ᱴᱷᱮᱱ ᱤᱧᱟᱹᱝ ᱥᱮ ᱯᱚᱧᱪᱟᱭᱮᱛ ᱴᱷᱮᱱ ᱤᱧᱟᱹᱝ ᱥᱩᱯᱟᱨᱤᱥ ᱟᱹᱰᱤᱜᱟᱱ ᱜᱮ ᱛᱟᱦᱮᱸ ᱢᱮᱱᱟᱜᱼᱟ ᱡᱟᱦᱟᱸ ᱫᱚ ᱟᱵᱚ ᱫᱚᱵᱚᱱ ᱵᱟᱰᱟᱭᱟ ᱟᱵᱚ ᱫᱚ ᱵᱤᱨᱼᱵᱩᱨᱩ ᱦᱟᱥᱟ ᱫᱟᱨᱮ ᱱᱟᱹᱲᱤ ᱨᱮᱱ ᱦᱚᱲ ᱠᱟᱱᱟ ᱠᱚ ᱢᱟᱹᱱᱢᱤ ᱠᱟᱱᱟ ᱵᱚᱱ ᱚᱱᱠᱟᱱ ᱡᱟᱭᱜᱟ ᱢᱮᱱᱟᱜᱼᱟ ᱛᱚᱵᱮ ᱥᱚᱨᱠᱟᱨ ᱡᱩᱫᱤ ᱢᱮᱫ ᱞᱩᱛᱩᱨᱟᱜᱼᱟᱭ ᱱᱚᱣᱟ ᱠᱚ ᱡᱟᱭᱜᱟ ᱨᱮ ᱯᱟᱨᱠ ᱵᱮᱱᱟᱣ ᱠᱟᱛᱮ ᱥᱮ ᱧᱮᱧᱮᱞᱤᱭᱟᱹ ᱧᱮᱧᱮᱞ ᱞᱮᱠᱟ ᱡᱟᱦᱟᱱᱟᱜ ᱡᱟᱭᱜᱟ ᱵᱮᱱᱟᱣ ᱠᱟᱛᱮ ᱢᱤᱫᱴᱮᱱ ᱯᱚᱨᱡᱚᱴᱚᱱ ᱠᱮᱫᱨᱚ ᱥᱮ ᱥᱟᱸᱜᱷᱟᱨᱤᱭᱟᱹ ᱴᱷᱟᱶ ᱡᱩᱫᱤᱭ ᱵᱮᱱᱟᱣᱟ ᱛᱟᱦᱚᱞᱮ ᱟᱞᱮ ᱥᱚᱢᱟᱡᱽ ᱟᱞᱮ ᱥᱩᱨ ᱥᱩᱯᱩᱨ ᱡᱟᱦᱟᱸ ᱟᱛᱳ ᱠᱚ ᱢᱮᱱᱟᱜᱼᱟ ᱟᱹᱰᱤ ᱠᱚ ᱩᱯᱚᱠᱟᱨᱚᱜᱼᱟ ᱠᱟᱨᱚᱱ ᱚᱸᱰᱮ ᱥᱟᱸᱜᱷᱟᱨᱤᱭᱟᱹ ᱴᱷᱟᱶ ᱵᱮᱱᱟᱣ ᱦᱩᱭ ᱞᱮᱱᱠᱷᱟᱱ ᱱᱚᱰᱮᱱᱟᱜ ᱡᱟᱦᱟᱸ ᱧᱮᱧᱮᱞᱤᱭᱟᱹ ᱠᱚ ᱡᱟᱦᱟᱸ ᱯᱚᱨᱡᱚᱴᱚᱱ ᱠᱚ ᱯᱚᱨᱡᱚᱴᱚᱱ ᱠᱚᱠᱚ ᱦᱤᱡᱩᱜᱼᱟ ᱯᱚᱨᱡᱚᱴᱚᱠ ᱠᱚ ᱩᱱᱠᱩᱣᱟᱜ ᱡᱚᱢ ᱧᱩ ᱟᱞᱮ ᱱᱚᱣᱟ ᱫᱷᱟᱨᱮ ᱯᱟᱥᱮᱨᱮ ᱡᱟᱦᱟᱸᱭ ᱢᱮᱱᱟᱜ ᱠᱚᱣᱟ ᱩᱱᱠᱩ ᱠᱚ ᱛᱟᱞᱟᱛᱮ ᱵᱮᱵᱚᱥᱛᱷᱟ ᱫᱟᱲᱮᱭᱟᱜᱼᱟ ᱥᱟᱶ ᱟᱶᱛᱮ ᱠᱤᱨᱤᱧ ᱟᱠᱷᱨᱤᱧ ᱡᱟᱦᱟᱱᱟᱜ ᱡᱤᱱᱤᱥ ᱯᱚᱛᱨᱚ ᱩᱱᱠᱩ ᱵᱮᱱᱟᱣ ᱚᱱᱟ ᱠᱚ ᱟᱠᱷᱨᱤᱧ ᱚᱸᱰᱮᱭᱟᱜ ᱡᱚᱛᱚ ᱦᱚᱲ ᱛᱮᱞᱮ ᱠᱚᱨᱟᱣ ᱫᱟᱲᱮᱭᱟᱜᱼᱟ ᱡᱟᱦᱟᱸ ᱛᱮᱫᱚ ᱦᱚᱭᱛᱚ ᱥᱩᱨᱼᱥᱩᱯᱩᱨ ᱡᱟᱦᱟᱸ ᱴᱚᱞᱟ ᱯᱟᱲᱟ ᱠᱚ ᱢᱮᱱᱟᱜᱼᱟ ᱠᱤᱪᱷᱩ ᱴᱟᱠᱟ ᱯᱚᱭᱥᱟ ᱩᱯᱟᱨᱡᱚᱱ ᱨᱮᱱᱟᱜ ᱢᱤᱫᱴᱟᱱ ᱡᱟᱭᱜᱟ ᱠᱚ ᱵᱮᱱᱟᱣ ᱫᱟᱲᱮᱭᱟᱜᱼᱟ